ᱫᱤᱠᱳ ᱠᱚᱣᱟᱜ ᱢᱟᱨᱟᱝ ᱯᱚᱨᱚᱵᱽ ᱫᱚ ᱫᱩᱨᱜᱟᱹ ᱯᱩᱡᱟᱹ ᱠᱟᱱᱟ ᱟᱨ ᱥᱟᱱᱛᱟᱲ ᱠᱚᱣᱟᱜ ᱢᱟᱨᱟᱝ ᱯᱚᱨᱚᱵᱽ ᱫᱚ ᱥᱚᱦᱨᱟᱭ ᱠᱟᱱᱟ ᱥᱟᱱᱛᱟᱲ ᱠᱚᱫᱚ ᱢᱟᱨᱟᱝ ᱵᱩᱨᱩ ᱠᱚ ᱢᱟᱱᱟᱣ ᱮᱭᱟ ᱫᱮᱠᱳ ᱫᱚ ᱫᱩᱨᱜᱟ ᱜᱮ ᱢᱟᱨᱟᱝ ᱴᱷᱟᱹᱠᱩᱨ ᱢᱮᱱᱛᱮ ᱠᱚ ᱢᱟᱱᱟᱣ ᱮᱭᱟ